ᱦᱟᱹᱲᱭᱟᱹᱨ ᱟᱨ ᱥᱟᱯᱷᱟ ᱥᱟᱯᱷᱤ ᱞᱟᱭᱟᱝ ᱵᱟᱧᱪᱟᱣ ᱞᱟᱹᱜᱤᱫ ᱛᱮ ᱟᱵᱚ ᱯᱮᱞᱟᱥᱴᱤ ᱨᱮᱱᱟᱜ ᱵᱮᱵᱚᱦᱟᱨ ᱠᱚ ᱦᱩᱭᱩᱜ ᱛᱟᱵᱚᱱᱟ ᱯᱮᱞᱟᱥᱴᱤᱠ ᱨᱮᱱᱟᱜ ᱵᱮᱵᱚᱦᱟᱨ ᱠᱚᱢ ᱠᱟᱛᱮᱫ ᱟᱵᱚ ᱥᱩᱛᱞᱤ ᱵᱚᱥᱛᱟ ᱨᱮᱱᱟᱜ